ᱦᱮᱸ ᱦᱮᱞᱳ ᱦᱮᱸ ᱟᱹᱞᱤᱧ ᱫᱚ ᱱᱚᱝᱠᱟ ᱴᱟᱝᱠᱤ ᱢᱟᱹᱞᱤᱠ ᱫᱚ ᱵᱟᱝ ᱠᱟᱱᱟᱞᱤᱧ ᱢᱮᱱᱠᱷᱟᱱ ᱟᱹᱞᱤᱧ ᱱᱚᱣᱟ ᱨᱮᱱ ᱥᱚᱫᱚᱥᱚ ᱠᱟᱱᱟᱞᱤᱧ ᱱᱚᱝᱠᱟ ᱟᱞᱮ ᱫᱟᱜ ᱠᱚᱫᱚᱞᱮ ᱟᱲᱟᱜ ᱵᱟᱲᱟᱭᱟ ᱟᱪᱪᱷᱟ ᱥᱚ ᱠᱟᱱᱟ ᱟᱪᱪᱷᱟ ᱛᱟᱦᱚᱞᱮ ᱢᱟᱱᱮ ᱵᱟᱯᱮ ᱧᱟᱢᱮᱫ ᱜᱮᱭᱟ ᱟᱪᱪᱷᱟ ᱟᱹᱞᱤᱧ ᱱᱤᱛᱳᱜᱞᱤᱧ ᱧᱮᱞᱫᱟ ᱚᱸᱰᱮᱞᱤᱧ ᱚᱸᱰᱮᱜᱮ ᱢᱮᱱᱟᱜ ᱞᱤᱧᱟᱹ ᱧᱮᱞ ᱮᱫᱟᱞᱤᱧ ᱚᱱᱟ ᱯᱟᱹᱭᱤᱵ ᱞᱟᱹᱭᱤᱱ ᱴᱷᱤᱠ ᱴᱷᱟᱠ ᱢᱮᱱᱟᱜ ᱟᱥᱮ ᱵᱟᱹᱱᱩᱜᱼᱟ ᱯᱟᱥᱮᱫ ᱴᱟᱝᱠᱤ ᱨᱮ ᱫᱟᱜ ᱪᱮᱫ ᱞᱮᱠᱟ ᱯᱚᱨᱤᱥᱠᱟᱨ ᱢᱮᱱᱟᱜ ᱟᱥᱮ ᱵᱟᱹᱱᱩᱜᱼᱟ ᱱᱚᱣᱟ ᱟᱹᱞᱤᱧ ᱞᱤᱧ ᱧᱮᱞᱮᱫᱟ ᱟᱹᱞᱤᱧ ᱧᱮᱞ ᱠᱟᱛᱮᱫ ᱟᱹᱞᱤᱧ ᱵᱮᱵᱚᱥᱛᱷᱟ ᱮᱫᱟᱞᱤᱧ ᱟᱯᱮᱭᱟᱜ ᱡᱟᱛᱮ ᱱᱚᱣᱟ ᱠᱚᱥᱴᱚ ᱟᱞᱚ ᱦᱩᱭᱩᱜ ᱛᱟᱯᱮ ᱢᱟ ᱟᱨ ᱪᱤᱠᱟᱹ ᱫᱟᱜ ᱠᱚ ᱥᱚ ᱠᱟᱱᱟ ᱠᱤ ᱛᱟᱦᱚᱞᱮ ᱯᱚᱨᱤᱥᱠᱟᱨ ᱫᱟᱜ ᱫᱚ ᱯᱚᱨᱤᱥᱠᱟᱨ ᱜᱮ ᱪᱟᱞᱟᱜ ᱠᱟᱱᱟ ᱥᱮ ᱜᱟᱱᱫᱟ ᱜᱮ ᱚᱱᱠᱟ ᱵᱚᱰᱮ ᱜᱮ ᱪᱟᱞᱟᱜ ᱠᱟᱱᱟ ᱜᱟᱱᱫᱟ ᱧᱚᱜ ᱛᱟᱦᱚᱞᱮ ᱟᱹᱞᱤᱧ ᱱᱚᱣᱟ ᱠᱚᱞᱤᱧ ᱪᱮᱠ ᱮᱫᱟ ᱪᱮᱠ ᱠᱟᱛᱮᱜ ᱞᱤᱧ ᱵᱮᱵᱚᱥᱛᱷᱟ ᱟᱯᱮᱭᱟ ᱟᱨ ᱯᱮᱥᱟᱨ ᱫᱚ ᱪᱮᱫ ᱞᱮᱠᱟ ᱯᱮᱥᱟᱨ ᱢᱟᱱᱮ ᱯᱩᱨᱟᱹ ᱞᱳ ᱜᱮ ᱪᱟᱞᱟᱜ ᱠᱟᱱᱟ ᱥᱮ ᱥᱮ ᱱᱚᱠᱟ ᱯᱮᱥᱟᱨ ᱫᱚ ᱯᱮᱥᱟᱨ ᱜᱮ ᱪᱟᱞᱟᱜ ᱠᱟᱱᱟ

ᱛᱟᱦᱚᱞᱮ ᱢᱟᱱᱮ ᱞᱤᱠ ᱡᱟᱦᱟᱱ ᱟᱠᱟᱱᱟ ᱟᱹᱞᱤᱧ ᱚᱱᱟ ᱜᱮᱞᱤᱧ ᱵᱮᱵᱚᱥᱛᱷᱟ ᱮᱫᱟᱞᱤᱧ ᱧᱮᱞ ᱮᱫᱟᱞᱤᱧ ᱪᱮᱠ ᱮᱫᱟᱞᱤᱧ ᱚᱱᱟ ᱠᱚᱨᱮ ᱜᱚᱴᱟ ᱞᱤᱧ ᱪᱮᱠ ᱮᱫᱟ ᱚᱠᱟᱨᱮ ᱞᱤᱠ ᱟᱠᱟᱱᱟ ᱥᱮ ᱪᱤᱠᱟᱹ ᱟᱠᱟᱱᱟ ᱚᱱᱟ ᱟᱹᱞᱤᱧ ᱵᱮᱵᱚᱥᱛᱷᱟ ᱮᱫᱟ ᱟᱨ ᱟᱹᱞᱤᱧ ᱪᱮᱥᱴᱟᱭᱮᱫᱟᱞᱤᱧ ᱪᱟᱲᱦᱤᱞᱳᱜ ᱜᱮ ᱪᱮᱫ ᱦᱚᱞᱟ ᱢᱟᱫᱷᱮᱨ ᱠᱷᱚᱡ ᱜᱮ ᱛᱟᱦᱚᱞᱮ ᱫᱟᱜ ᱫᱚᱯᱮ ᱠᱚᱥᱴᱚ ᱟᱠᱟᱱᱟ ᱥᱚ ᱦᱚᱸ ᱥᱚ ᱠᱟᱱ ᱜᱮᱭᱟ ᱛᱟᱦᱚᱞᱮ ᱱᱤᱛ ᱫᱚ ᱪᱮᱫ ᱯᱮ ᱪᱮᱫ ᱫᱟᱜ ᱯᱮ ᱵᱮᱵᱚᱦᱟᱨᱮᱫᱟ ᱱᱚᱝᱠᱟ ᱠᱤᱨᱤᱧ ᱫᱟᱜ ᱜᱮ ᱚᱵᱚᱥᱥᱳ ᱚᱵᱚᱥᱥᱳ ᱟᱪᱪᱷᱟ ᱱᱚᱣᱟ ᱴᱷᱤᱠ ᱢᱮᱱᱟᱜᱼᱟ ᱟᱹᱞᱤᱧ ᱞᱤᱧ ᱵᱮᱵᱚᱥᱛᱟᱭᱮᱫᱟ ᱤᱛᱤ ᱢᱚᱫᱽᱫᱷᱮᱜᱮ ᱟᱹᱞᱤᱧ ᱥᱮᱱᱚᱜ ᱠᱟᱱᱟ ᱟᱨ ᱥᱮᱱ ᱠᱟᱛᱮ ᱤᱛᱤ ᱢᱚᱫᱽᱫᱷᱮ ᱜᱮ ᱟᱹᱞᱤᱧ ᱟᱯᱮᱭᱟᱜ ᱫᱟᱜ ᱨᱮᱱᱟᱜ ᱵᱮᱵᱚᱥᱛᱷᱟᱞᱤᱧ ᱠᱚᱨᱟᱣ ᱠᱟᱛᱟᱯᱮ ᱠᱟᱱᱟ ᱦᱩᱭᱮᱱᱟ